ᱤᱧᱫᱚ ᱵᱟᱹᱧ ᱥᱚᱯᱤᱝ ᱠᱟᱫᱟ ᱟᱞᱮ ᱱᱚᱣᱟ ᱠᱚᱞᱤᱠ ᱜᱟᱰᱟᱜᱮ ᱵᱚᱱᱫᱚᱨ ᱥᱮᱫ ᱪᱟᱞᱟᱣ ᱟᱠᱟᱱ ᱟᱞᱮᱫᱚ ᱦᱟᱴ ᱵᱟᱡᱟᱨ ᱞᱮ ᱪᱟᱞᱟᱜ ᱠᱟᱱ ᱛᱟᱦᱮᱱᱟ ᱩᱱ ᱥᱚᱢᱚᱭ ᱥᱚᱲᱚᱠ ᱠᱚᱫᱚ ᱵᱟᱠᱚ ᱛᱚᱞ ᱯᱟᱨᱚᱢ ᱟᱠᱟᱫ ᱛᱟᱦᱮᱱᱟ ᱛᱚ ᱞᱟᱹᱣᱠᱟᱹ ᱛᱮᱞᱮ ᱪᱟᱞᱟᱜ ᱦᱤᱡᱩᱜ ᱠᱟᱱ ᱛᱟᱦᱮᱱᱟ